ᱥᱚᱨᱠᱟᱨᱤ ᱥᱠᱤᱢ ᱟᱨ ᱦᱚᱠᱫᱟᱨ ᱢᱮᱱᱟᱜ ᱥᱟᱶ ᱦᱚᱠᱫᱟᱨ ᱢᱮᱱᱟᱜ ᱯᱚᱨᱤᱥᱮᱵᱟ ᱨᱮᱭᱟᱜ ᱢᱟᱱ ᱫᱚ ᱦᱩᱭᱩᱜ ᱠᱟᱱᱟ ᱱᱟᱯᱟᱭᱜᱮ ᱠᱤᱱᱛᱩ ᱵᱮᱥᱤᱨᱵᱷᱟᱜᱽ ᱡᱟᱦᱟᱸ ᱦᱚᱲ ᱠᱟᱱᱟᱵᱚ ᱯᱨᱟᱭᱵᱷᱮᱴ ᱥᱮ ᱥᱚᱨᱠᱟᱨᱤ ᱦᱟᱸᱥᱯᱟᱛᱟᱞ ᱛᱚ ᱡᱟᱦᱟᱸᱭ ᱨᱮᱸᱜᱮᱡ ᱚᱨᱮᱡ ᱦᱚᱲ ᱠᱟᱱᱟ ᱠᱚ ᱩᱱᱠᱩ ᱫᱚ ᱥᱚᱨᱠᱟᱨᱤ ᱦᱚᱸᱥᱯᱟᱛᱟᱞ ᱠᱚ ᱪᱟᱞᱟᱜᱼᱟ ᱴᱨᱤᱴᱢᱮᱱᱴ ᱦᱚᱸ ᱴᱷᱤᱠ ᱴᱷᱟᱠ ᱦᱩᱭᱩᱜᱼᱟ ᱠᱤᱱᱛᱩ ᱴᱮᱥᱴ ᱠᱚᱜᱮ ᱮᱠᱴᱩ ᱵᱟᱨᱦᱮ ᱠᱷᱚᱱ ᱠᱚᱨᱟᱣ ᱦᱩᱭᱩᱜᱼᱟ ᱟᱨ ᱡᱟᱦᱟᱸ ᱵᱮᱥᱚᱨᱠᱟᱨᱤ ᱦᱟᱸᱥᱯᱟᱛᱟᱞ ᱠᱟᱱᱟ ᱚᱱᱟ ᱥᱩᱵᱤᱫᱟ ᱫᱚ ᱦᱩᱭᱩᱜ ᱠᱟᱱᱟ ᱡᱚᱛᱚ ᱴᱨᱤᱴᱢᱮᱸᱴ ᱮᱢᱚᱱ ᱠᱤ ᱡᱟᱦᱟᱸ ᱴᱨᱮᱥᱴ ᱠᱚ ᱦᱮᱱᱟᱜᱼᱟ ᱡᱚᱛᱚ ᱦᱚᱥᱯᱤᱴᱟᱞ ᱨᱮᱜᱮ ᱦᱩᱭᱩᱜᱼᱟ ᱱᱤᱭᱟᱹᱜᱮ ᱥᱚᱨᱠᱟᱨᱤ ᱟᱨ ᱵᱮᱥᱚᱨᱠᱟᱨᱤ ᱦᱚᱥᱯᱤᱴᱟᱞ ᱢᱚᱛᱚᱨᱮ ᱛᱚᱛᱛᱷᱚ ᱫᱚ ᱠᱟᱱᱟ